ᱟᱞᱮ ᱢᱟ ᱫᱩᱨᱵᱤᱱ ᱛᱮᱦᱚᱸ ᱵᱟᱞᱮ ᱧᱮᱞ ᱠᱚᱣᱟ ᱟᱨ ᱚᱱᱠᱟ ᱫᱚ ᱢᱚᱡᱽ ᱫᱚ ᱪᱮᱦᱨᱟ ᱫᱚ ᱵᱟᱭ ᱵᱟᱭ ᱵᱩᱡᱷᱟᱹᱜᱼᱟ ᱟᱨ ᱟᱞᱮ ᱚᱲᱟᱜ ᱨᱮᱱ ᱦᱚᱸ ᱟᱞᱮ ᱟᱞᱮ ᱫᱚ ᱱᱚᱝᱠᱟ ᱢᱟᱱᱮ ᱪᱮᱬᱮ ᱠᱚᱫᱚ ᱥᱟᱢᱱᱟ ᱜᱮ ᱧᱮᱞ ᱫᱚ ᱢᱚᱡᱽ ᱵᱩᱡᱷᱟᱹᱜᱼᱟ ᱟᱨ ᱱᱚᱣᱟ ᱟᱦᱟᱨ ᱠᱚᱨᱮ

ᱩᱰᱟᱹᱣ ᱵᱟᱲᱟᱜᱼᱟ ᱦᱤᱦᱤ ᱠᱚ ᱯᱟᱭᱨᱟ ᱵᱟᱲᱟᱜᱼᱟ ᱚᱱᱟ ᱥᱟᱶᱛᱮ ᱟᱨᱦᱚᱸ ᱟᱦᱟᱨ ᱠᱚᱨᱮ ᱧᱮᱧᱮᱞ ᱞᱮ ᱪᱟᱞᱟᱜᱼᱟ ᱢᱮᱱᱠᱷᱟᱱ ᱫᱩᱨᱵᱤᱱ ᱫᱩᱣᱟᱨᱟ ᱛᱮᱫᱚ ᱵᱟᱞᱮ ᱧᱮᱞ ᱠᱚᱣᱟ ᱟᱞᱮ ᱫᱚ ᱢᱮᱫ ᱢᱮᱫ ᱛᱮᱜᱮᱞᱮ ᱧᱮᱞ ᱠᱚᱣᱟ ᱰᱟᱭᱨᱮᱠᱴ ᱞᱮ ᱪᱟᱞᱟᱜᱼᱟ ᱟᱨ ᱛᱚᱵᱮᱭᱟᱱᱟᱝ ᱟᱹᱰᱤ ᱪᱮᱦᱨᱟ ᱠᱚ ᱧᱮᱞᱚᱜᱼᱟ ᱟᱹᱰᱤ ᱪᱮᱦᱨᱟ ᱠᱚ ᱩᱰᱟᱹᱜᱼᱟ ᱪᱮᱬᱮ ᱠᱚ ᱩᱱᱟᱹᱜ ᱪᱮᱦᱨᱟ ᱠᱚ ᱩᱰᱟᱹᱜᱼᱟ ᱢᱟᱱᱮ ᱟᱹᱰᱤ ᱪᱮᱦᱨᱟ ᱠᱚ ᱧᱮᱞᱚᱜᱼᱟ ᱢᱟᱨᱟᱜ ᱠᱚ ᱢᱟᱨᱟᱜ ᱠᱚ ᱱᱩᱱᱟᱹᱜ ᱪᱮᱦᱨᱟ ᱠᱚ ᱮᱱᱮᱡᱼᱟ ᱢᱟᱨᱟᱜ ᱮᱱᱮᱡ ᱩᱱᱟᱹᱜ ᱪᱮᱦᱨᱟ ᱧᱮᱞᱚᱜᱼᱟ ᱢᱟᱱᱮ ᱟᱹᱰᱤ ᱟᱹᱰᱤ ᱪᱮᱦᱨᱟ ᱠᱚ ᱧᱮᱞᱚᱜᱼᱟ ᱚᱱᱟ ᱥᱟᱶᱛᱮ ᱡᱟᱦᱟᱸ ᱛᱤᱱᱟᱹᱜ ᱪᱮᱬᱮ ᱜᱮᱞᱤᱧ ᱧᱮᱞᱮᱫ ᱠᱚᱣᱟ ᱚᱱᱠᱟ ᱫᱚ ᱱᱩᱱᱟᱹᱜ ᱟᱹᱰᱤ ᱪᱮᱦᱨᱟ ᱠᱚ ᱩᱰᱟᱹᱜᱼᱟ ᱩᱰᱟᱹᱣ ᱨᱟᱠᱟᱵᱼᱟᱠᱚ ᱟᱬᱜᱚᱱᱟᱠᱚ